ᱟᱞᱮᱭᱟᱜ ᱞᱟᱠᱪᱟᱨ ᱵᱟᱯᱞᱟ ᱫᱚ ᱡᱟᱦᱟᱸᱼᱡᱟᱦᱟᱸ ᱥᱟᱱᱛᱟᱲ ᱠᱚ ᱰᱮᱨᱟ ᱵᱟᱥᱟᱱᱫᱤᱭᱟᱠᱟᱱᱟ ᱚᱱᱟᱼᱚᱱᱟ ᱱᱚᱣᱟ ᱵᱟᱯᱞᱟ ᱫᱚ ᱯᱟᱥᱱᱟᱣᱟᱠᱟᱱᱟ ᱟᱞᱮ ᱥᱮᱫ ᱫᱚ ᱱᱚᱝᱠᱟ ᱠᱚ ᱵᱟᱯᱞᱟᱜᱼᱟ ᱥᱟᱸᱜᱮ ᱵᱟᱹᱨᱭᱟᱹᱛ ᱫᱩᱣᱟᱹᱨ ᱤᱛᱩᱫ ᱥᱤᱸᱫᱩᱨ ᱴᱩᱝᱠᱤ ᱫᱤᱯᱤᱞ ᱦᱟᱲᱟᱢ ᱵᱟᱹᱨᱭᱟᱹᱛ ᱤᱱᱠᱟ ᱞᱮ ᱵᱟᱰᱟᱭᱟ ᱟᱨ ᱪᱷᱟᱹᱰᱣᱤ ᱦᱚᱲ ᱫᱚ ᱚᱠᱟ ᱞᱮᱠᱟ ᱠᱚ ᱵᱟᱯᱞᱟ ᱠᱚᱣᱟ ᱵᱚᱦᱚᱜ ᱨᱮᱫᱚ ᱵᱟᱠᱚ ᱥᱤᱸᱫᱩᱨᱟᱠᱚᱣᱟ ᱜᱩᱞᱟᱹᱪᱤ ᱵᱟᱦᱟ ᱨᱮ ᱥᱤᱸᱫᱩᱨᱟᱜᱼᱟᱭ ᱟᱨ ᱥᱩᱫ ᱨᱮᱠᱚ ᱨᱮᱵᱮᱫ ᱟᱭᱟ ᱟᱨ ᱮᱹᱠᱛᱚ ᱧᱟᱛᱟᱛ ᱮᱨᱟ ᱵᱟᱠᱷᱟᱡ ᱜᱚᱲᱚᱢ ᱵᱩᱲᱦᱤ ᱠᱚ ᱩᱱᱤ ᱫᱚᱠᱚ ᱥᱤᱸᱫᱩᱨ ᱠᱟᱭᱟ ᱛᱚᱵᱮ ᱠᱟᱛᱮ ᱜᱮ ᱤᱱᱟᱹ ᱛᱟᱭᱚᱢ ᱫᱚ ᱟᱡᱼᱮ ᱥᱤᱸᱫᱩᱨᱮ ᱦᱚᱨᱚᱜ ᱫᱟᱲᱮᱭᱟᱜᱼᱟ